ᱤᱧᱟᱹᱜ ᱢᱚᱱᱮ ᱞᱮᱠᱟᱛᱮᱫᱚ ᱡᱮ ᱤᱧᱟᱹᱜ ᱢᱚᱱᱮ ᱞᱮᱠᱟᱛᱮᱫᱚ ᱚᱱᱟ ᱡᱟᱦᱟᱸ ᱟᱭ ᱟᱭ ᱴᱤ ᱥᱮ ᱟᱭ ᱟᱭ ᱮ ᱥ ᱥᱤ ᱥᱮ ᱟᱭ ᱟᱭ ᱮᱢ ᱡᱟᱦᱟᱸ ᱢᱟᱨᱟᱝ ᱢᱟᱨᱟᱝ ᱱᱚᱝᱠᱟ ᱞᱮᱠᱟᱱᱟᱜ ᱢᱟᱨᱟᱝ ᱢᱟᱨᱟᱝ ᱟᱥᱲᱟ ᱠᱚ ᱢᱮᱱᱟᱜ ᱟᱠᱟᱫᱟ ᱦᱮᱸᱥᱮ ᱚᱱᱟ ᱠᱚᱨᱮᱱᱟᱜ ᱮᱱᱮᱢ ᱦᱚᱸ ᱟᱹᱰᱤ ᱢᱟᱨᱟᱝ ᱟᱹᱰᱤ ᱢᱟᱨᱟᱝᱟ ᱪᱮᱫᱟᱜ ᱥᱮ ᱵᱟᱝᱢᱟ ᱱᱚᱝᱠᱟᱱ ᱟᱥᱲᱟ ᱨᱮᱫᱚ ᱢᱟᱱᱮ ᱥᱟᱱᱟᱢ ᱞᱮᱠᱟᱱᱟᱜ ᱯᱟᱹᱴᱷᱩᱣᱟᱹ ᱠᱚᱣᱟᱜ ᱯᱟᱲᱦᱟᱣ ᱤᱫᱤ ᱠᱟᱛᱮ ᱥᱮ ᱟᱨ ᱵᱟᱝᱢᱟ ᱯᱷᱤᱡᱤᱠᱮᱞ ᱰᱮᱵᱞᱚᱵᱢᱮᱱᱴ ᱥᱮ ᱤᱱᱴᱟᱞᱮᱠᱪᱟᱞ ᱰᱮᱵᱷᱞᱚᱯᱢᱮᱱᱴ ᱚᱱᱟ ᱠᱚᱨᱟᱣ ᱞᱟᱹᱜᱤᱫ ᱥᱟᱱᱟᱢ ᱞᱮᱠᱟᱱ ᱵᱚᱱᱫᱮᱡ ᱠᱚ ᱢᱮᱱᱟᱜ ᱠᱟᱫᱟ ᱥᱮ ᱵᱮᱵᱚᱥᱛᱟ ᱠᱚ ᱢᱮᱱᱟᱜ ᱠᱟᱫᱟ ᱥᱟᱱᱟᱢ ᱯᱟᱹᱴᱷᱣᱟᱹ ᱜᱮ ᱡᱩᱫᱤ ᱱᱚᱝᱠᱟ ᱢᱟᱨᱟᱝ ᱢᱟᱨᱟᱝ ᱟᱥᱲᱟ ᱨᱮ ᱥᱮ ᱱᱚᱝᱠᱟᱱ ᱥᱟᱱᱟᱢ ᱞᱮᱠᱟᱱᱟᱜ ᱵᱮᱵᱚᱥᱛᱟ ᱡᱩᱫᱤ ᱛᱟᱦᱮᱱᱟ ᱚᱱᱠᱟᱱᱟᱜ ᱟᱥᱲᱟ ᱨᱮ ᱡᱩᱫᱤ ᱵᱚᱱ ᱥᱮᱞᱮᱫ ᱫᱟᱲᱭᱟᱜᱼᱟ ᱥᱮ ᱵᱚᱱ ᱯᱟᱲᱦᱟᱣ ᱫᱟᱲᱮᱭᱟᱜᱼᱟ ᱤᱱᱟᱹᱠᱷᱟᱱ ᱦᱟᱯᱮᱱ ᱫᱤᱱ ᱨᱮ ᱟᱵᱩ ᱨᱮᱱ ᱟᱜᱟᱢ ᱫᱤᱱ ᱨᱮᱱ ᱯᱚᱼᱯᱚᱝᱲᱟ ᱠᱚ ᱥᱮ ᱯᱟᱹᱴᱷᱣᱟᱹ ᱠᱚ ᱟᱹᱰᱤ ᱱᱟᱯᱟᱭ ᱥᱟᱺᱦᱤᱡ ᱱᱟᱯᱟᱭ ᱥᱟᱺᱦᱤᱡ ᱥᱟᱱᱟᱢ ᱞᱮᱠᱟᱱ ᱱᱤᱛᱚᱜ ᱛᱮᱠᱚ ᱰᱮᱵᱞᱚᱯᱢᱮᱱᱴ ᱦᱩᱭ ᱫᱟᱲᱮᱭᱟᱜᱼᱟ ᱛᱟᱛᱮ ᱥᱟᱨᱤᱨᱤᱠ ᱦᱩᱭ ᱫᱟᱲᱭᱟᱜᱼᱟ ᱥᱮ ᱢᱚᱱᱮ ᱡᱤᱣᱤ ᱥᱮᱡ ᱛᱮ ᱥᱟᱱᱟᱢ ᱞᱮᱠᱟᱱᱟᱜ ᱥᱮᱡ ᱛᱮᱜᱮ ᱟᱹᱰᱤ ᱰᱮᱵᱞᱚᱵᱢᱮᱱᱴ ᱦᱩᱭᱩᱜ ᱛᱟᱠᱚᱣᱟ ᱱᱚᱣᱟ ᱠᱚ ᱛᱚᱨᱚᱯ ᱠᱷᱚᱱᱟᱜ